ᱢᱤᱫᱴᱟᱱ ᱠᱚᱜ ᱟᱨ ᱛᱩᱭᱩ ᱠᱤᱱ ᱯᱷᱩᱞ ᱟᱠᱟᱱᱟ ᱟᱫᱚ ᱩᱱᱠᱤᱱ ᱫᱚ ᱢᱤᱫ ᱫᱤᱱ ᱠᱚᱜᱼᱮ ᱞᱟᱹᱭᱮᱜᱼᱟ ᱮ ᱯᱷᱩᱞ ᱜᱟᱯᱟ ᱫᱚ ᱟᱞᱮ ᱚᱲᱟᱜ ᱦᱤᱡᱩᱜ ᱢᱮ ᱫᱟᱠᱟ ᱡᱚᱢ ᱟᱫᱚ ᱩᱱᱤ ᱠᱚᱜ ᱫᱚ ᱠᱟᱴᱠᱚᱢ ᱠᱚ ᱟᱹᱜᱩ ᱠᱟᱛᱮᱫ ᱢᱤᱫᱴᱮᱱ ᱪᱩᱠᱟᱹᱜ ᱨᱮᱭ ᱥᱟᱢᱵᱟᱣ ᱟᱠᱟᱫ ᱠᱚᱣᱟ ᱦᱟᱹᱠᱩ ᱠᱚ ᱟᱹᱜᱩ ᱠᱟᱛᱮᱫ ᱪᱩᱠᱟᱹᱜ ᱨᱮ ᱥᱟᱢᱵᱟᱣ ᱟᱠᱟᱫ ᱠᱚᱠᱷᱟᱱᱮ ᱢᱮᱱᱠᱷᱟᱱ ᱛᱩᱭᱩ ᱫᱚᱭ ᱮᱢᱟ ᱫᱮᱭᱟ ᱪᱩᱠᱟᱹᱜ ᱨᱮ ᱟᱡ ᱦᱚᱸ ᱪᱩᱠᱟᱹᱜ ᱨᱮ ᱡᱚᱢᱮᱜ ᱟᱭ ᱮᱱᱠᱷᱟᱱ ᱠᱚᱜᱼᱟᱜ ᱢᱟ ᱦᱚᱴᱚᱜ ᱛᱟᱭ ᱡᱷᱟᱹᱞ ᱜᱮᱭᱟ ᱴᱷᱚᱱᱴᱟ ᱛᱟᱭ ᱡᱷᱟᱹᱞ ᱜᱮᱭᱟ ᱱᱟᱱᱦᱟ ᱜᱮᱭᱟ ᱮᱱᱠᱷᱟᱱ ᱪᱩᱠᱟᱹᱜ ᱨᱮᱢᱟ ᱵᱚᱞᱚᱜ ᱠᱟᱱ ᱛᱟᱭᱟ ᱵᱚᱞᱚ ᱦᱚᱴᱚᱜ ᱵᱚᱞᱚᱜ ᱠᱟᱱ ᱛᱟᱭᱟ ᱚᱸᱰᱮ ᱠᱷᱚᱱ ᱜᱮ ᱚᱨ ᱩᱰᱩᱠᱮᱫ ᱠᱚᱣᱟᱭ ᱡᱚᱢᱮᱫ ᱠᱚᱣᱟᱭ ᱟᱨ ᱛᱩᱭᱩ ᱟᱜ ᱢᱟ ᱵᱟᱭ ᱵᱚᱞᱚᱱ ᱠᱟᱱᱟ ᱮᱱᱠᱷᱟᱱ ᱢᱟ ᱛᱩᱭᱩᱭ ᱥᱚᱢᱚᱥᱥᱟ ᱟᱠᱟᱱᱟ ᱟᱫᱚ ᱛᱩᱭᱩᱭ ᱤᱱᱠᱟᱹ ᱛᱮᱜᱮ ᱵᱟᱭ ᱡᱚᱢ ᱫᱟᱲᱮᱭᱟᱜ ᱠᱟᱱ ᱡᱚᱢ ᱦᱩᱭ ᱵᱟᱲᱟ ᱠᱟᱛᱮᱫ ᱛᱟᱭᱚᱢ ᱫᱚ ᱛᱩᱭᱩᱭ ᱞᱟᱹᱭᱮᱜᱼᱟ ᱮ ᱯᱷᱩᱞ ᱟᱢᱦᱚᱸ ᱟᱞᱮ ᱴᱷᱮᱡ ᱢᱤᱫ ᱫᱤᱱ ᱪᱟᱞᱟᱜ ᱢᱮ ᱟᱞᱮᱦᱚᱸ ᱡᱤᱞ ᱫᱟᱠᱟᱭᱟᱞᱮ ᱢᱮᱱᱠᱷᱟᱱ ᱩᱱᱤ ᱠᱚᱜ ᱦᱚᱸ ᱛᱩᱭᱩ ᱴᱷᱮᱱ ᱫᱟᱠᱟ ᱡᱚᱢᱮ ᱪᱟᱞᱟᱣᱮᱱᱟ ᱟᱫᱚ ᱛᱩᱭᱩ ᱫᱚ ᱢᱤᱫᱴᱟᱱ ᱵᱳᱛᱩᱞ ᱨᱮ ᱦᱟᱹᱠᱩ ᱠᱚ ᱨᱚᱴᱮ ᱠᱚᱭ ᱥᱟᱢᱵᱟᱣ ᱟᱠᱟᱫ ᱠᱚᱣᱟ ᱵᱳᱛᱚᱞ ᱨᱮᱱᱟᱜ ᱵᱷᱩᱜᱟᱹᱜ ᱢᱟ ᱦᱚᱯᱚᱱ ᱜᱮᱭᱟ ᱵᱟᱭ ᱡᱚᱢ ᱫᱟᱲᱮᱭᱟᱠᱚ ᱠᱟᱱᱟ ᱟᱨ ᱟᱡᱫᱚ ᱢᱤᱫᱴᱟᱱ ᱪᱮᱞᱟᱝ ᱨᱮᱭ ᱥᱳᱨ ᱠᱟᱣᱱᱟ ᱟᱡ ᱢᱟᱭ ᱡᱚᱢ ᱠᱮᱜᱼᱟ ᱵᱟᱭ ᱡᱚᱢ ᱫᱟᱲᱮᱭᱟᱜ ᱠᱟᱱᱟ ᱠᱚᱜ ᱢᱟ ᱮᱱᱠᱷᱟᱱ ᱚᱱᱠᱟᱛᱮ ᱱᱮᱭᱟᱹᱣ ᱠᱤᱱ ᱮᱦᱚᱵ ᱠᱮᱫᱟ ᱱᱮᱭᱟᱣ ᱠᱤᱱ ᱮᱦᱚᱵ ᱠᱮᱫ ᱠᱷᱟᱱ ᱛᱟᱭᱚᱢ ᱛᱩᱭᱩ ᱫᱚ ᱠᱚᱜᱼᱮ ᱡᱚᱢ ᱜᱚᱫ ᱠᱟᱫᱮᱭᱟ